ᱤᱧ ᱢᱤᱫ ᱫᱤᱱ ᱤᱥᱤᱱ ᱚᱠᱛᱚ ᱢᱤᱫ ᱴᱮᱱ ᱵᱮᱜᱷᱚᱴᱚᱱ ᱨᱤᱧ ᱯᱟᱲᱟᱣ ᱟᱠᱟᱱᱟ ᱚᱱᱟ ᱫᱚ ᱦᱳᱭᱳᱜ ᱠᱟᱱᱟ ᱫᱟᱠᱟ ᱤᱥᱤᱱ ᱠᱟᱛᱮᱫ ᱫᱟᱠᱟᱧ ᱟᱲᱜᱳᱭᱮᱫ ᱛᱟᱦᱮᱸᱫᱼᱟ ᱟᱨ ᱟᱹᱲᱤᱡ ᱟᱹᱲᱤᱡ ᱛᱮᱜᱮ ᱫᱟᱜ ᱢᱟᱹᱰᱤ ᱛᱤᱨᱮ ᱦᱤᱨᱤᱡ ᱟᱹᱫᱤᱧᱟ ᱟᱫᱚ ᱤᱧᱤᱧ ᱵᱟᱲᱟᱭ ᱠᱟᱱ ᱛᱟᱦᱮᱸᱫᱼᱟ ᱡᱮ ᱟᱹᱞᱩ ᱠᱚᱴᱮᱡ ᱜᱩᱰᱟᱹ ᱠᱟᱛᱮᱫ ᱡᱟᱦᱟᱸ ᱡᱟᱭᱜᱟᱨᱮ ᱫᱟᱜ ᱢᱟᱹᱰᱤ ᱦᱟᱹᱨᱩᱵ ᱠᱟᱱᱟ ᱚᱸᱰᱮᱢ ᱞᱟᱜᱟᱣ ᱞᱮᱠᱷᱟᱱ ᱵᱮᱥᱚᱜᱼᱟ ᱥᱮ ᱨᱮᱭᱟᱲ ᱛᱟᱦᱮᱱᱟ ᱟᱫᱚ ᱠᱚᱴᱮᱡ ᱜᱩᱰᱟᱹ ᱠᱟᱛᱮᱫ ᱡᱟᱦᱟᱴᱷᱮᱱ ᱫᱟᱜ ᱢᱟᱹᱰᱤ ᱦᱤᱨᱤᱡ ᱟᱹᱫᱤᱧ ᱛᱟᱦᱮᱸᱫᱼᱟ ᱚᱸᱰᱤᱧ ᱠᱟᱛᱮᱫ ᱤᱧ ᱨᱚᱦᱚᱨ ᱟᱠᱟᱱᱟ